ᱤᱧᱟᱜ ᱡᱤᱭᱚᱱ ᱨᱮ ᱡᱟᱸᱦᱟ ᱪᱮᱫ ᱟᱠᱟᱫ ᱚᱱᱟ ᱡᱚᱛᱚ ᱠᱷᱚᱱ ᱞᱟᱹᱠᱛᱤᱭᱟᱱ ᱡᱟᱦᱟ ᱠᱩᱧ ᱪᱮᱫ ᱟᱠᱟᱫ ᱱᱚᱭᱟ ᱫᱚ ᱟᱹᱰᱤ ᱟᱭᱢᱟ ᱱᱟᱱᱟ ᱦᱩᱱᱟᱹᱨ ᱯᱩᱛᱷᱤ ᱯᱟᱲᱦᱟᱣ ᱠᱟᱛᱮᱫ ᱤᱧ ᱫᱩᱧ ᱦᱟᱢᱮᱴ ᱟᱠᱟᱫᱟ ᱢᱮᱱᱠᱷᱟᱱ ᱰᱷᱮᱨ ᱠᱟᱭᱛᱮ ᱱᱤᱭᱟᱹ ᱠᱟᱛᱷᱟ ᱜᱮ ᱰᱷᱮᱨ ᱯᱩᱛᱷᱤ ᱯᱟᱲᱦᱟᱣ ᱠᱟᱛᱮᱫ ᱥᱮ ᱵᱚᱞᱮ ᱦᱚᱲ ᱥᱚᱜᱮ ᱜᱟᱛᱮ ᱠᱟᱛᱮᱫ ᱟᱹᱰᱤ ᱟᱭᱢᱟ ᱦᱚᱲ ᱥᱚᱸᱜᱮ ᱢᱮᱥᱟ ᱠᱟᱛᱮ ᱟᱹᱰᱤ ᱟᱭᱡᱟ ᱟᱹᱰᱤ ᱟᱭᱢᱟ ᱡᱟᱭᱡᱟ ᱫᱟᱲᱟ ᱠᱟᱛᱮᱫ ᱫᱤᱥᱚᱢ ᱥᱮ ᱫᱤᱥᱚᱢ ᱵᱟᱨᱦᱮ ᱦᱚᱸ ᱫᱟᱲᱟ ᱠᱟᱛᱮᱫ ᱱᱤᱛᱚᱜ ᱱᱤᱭᱟᱹ ᱢᱤᱫᱴᱮᱡ ᱠᱟᱛᱷᱟ ᱜᱮᱧ ᱦᱩᱫᱤᱥᱮᱫᱟ ᱵᱩᱡ ᱟᱠᱟᱫᱟ ᱢᱮᱱᱠᱷᱟᱱ ᱢᱟᱹᱢᱤ ᱦᱤᱥᱟᱹᱵ ᱛᱮ ᱢᱟᱹᱱᱢᱤ ᱟᱵᱚ ᱫᱚ ᱡᱚᱛᱚ ᱵᱚᱱ ᱥᱚᱢᱟᱱ ᱜᱮᱭᱟ ᱩᱢᱮᱨ ᱛᱮ ᱥᱮ ᱵᱚᱭᱚᱥ ᱛᱮᱫᱚᱵᱚᱱ ᱞᱟᱹᱡᱴᱩ ᱠᱟᱹᱴᱤᱡ ᱚᱪᱚᱭᱟᱱ ᱢᱮᱱᱠᱷᱟᱱ ᱱᱚᱣᱟ ᱫᱷᱟᱹᱨᱛᱤ ᱨᱮ ᱥᱟᱱᱟᱢ ᱢᱟᱹᱱᱢᱤᱭᱟᱜ ᱜᱮ ᱞᱟᱹᱠᱛᱤ ᱫᱚ ᱥᱚᱢᱟᱱ ᱜᱮᱭᱟ ᱡᱚᱛᱚ ᱦᱚᱲ ᱜᱮ ᱟᱵᱚ ᱫᱚ ᱵᱟᱧᱪᱟᱜ ᱨᱮᱱᱟᱜ ᱟᱹᱭᱫᱟᱹᱨ ᱥᱮ ᱚᱫᱷᱤᱠᱟ ᱢᱮᱱᱟᱜ ᱟᱠᱟᱫ ᱛᱟᱵᱚᱱᱟ ᱟᱨ ᱚᱱᱟ ᱢᱮᱫ ᱛᱮᱜᱮ ᱚᱱᱟ ᱠᱟᱛᱷᱟ ᱟᱸᱜᱚᱡ ᱠᱟᱛᱮᱫ ᱜᱮ ᱡᱚᱛᱚ ᱦᱚᱲ ᱚᱱᱟ ᱢᱮᱫ ᱛᱮᱜᱮ ᱟᱵᱚ ᱡᱚᱛᱚ ᱦᱚᱲ ᱧᱮ ᱧᱮᱞ ᱡᱟᱹᱨᱩᱲ ᱠᱟᱱ ᱛᱟᱵᱚᱱᱟ ᱡᱮ ᱱᱩᱭ ᱫᱚ ᱱᱚᱣᱟ ᱡᱟᱹᱛᱤ ᱠᱟᱱᱟᱭ ᱩᱱᱤᱫᱚ ᱚᱱᱟ ᱡᱟᱹᱛᱤ ᱠᱟᱱᱟ ᱱᱩᱭ ᱫᱚ ᱱᱚᱣᱟ ᱫᱷᱚᱨᱚᱢ ᱨᱮᱱ ᱠᱟᱱᱟ ᱦᱟᱹᱱᱤ ᱫᱚ ᱦᱟᱱᱟ ᱫᱷᱚᱨᱚᱢ ᱨᱮᱱ ᱠᱟᱱᱟᱭ ᱱᱩᱭᱫᱚᱭ ᱠᱤᱥᱟᱹᱲ ᱜᱮᱭᱟ ᱱᱩᱭ ᱫᱚᱭ ᱨᱮᱜᱮᱡᱽ ᱜᱮᱭᱟ ᱱᱩᱭ ᱫᱚ ᱟᱭᱳ ᱦᱚᱲ ᱠᱟᱱᱟ ᱱᱩᱭ ᱫᱚ ᱵᱟᱵᱟ ᱦᱚᱲ ᱠᱟᱱᱟᱭ ᱱᱩᱭ ᱫᱚ ᱱᱩᱭ ᱫᱚ ᱞᱟᱛᱟᱨ ᱜᱟᱛᱟᱠ ᱨᱮᱱ ᱦᱚᱲ ᱠᱟᱱᱟᱭᱟ ᱱᱩᱭ ᱫᱚ ᱪᱮᱛᱟᱱ ᱜᱟᱛᱟᱠ ᱨᱮᱱ ᱦᱚᱲ ᱠᱟᱱᱟᱭ ᱱᱚᱜᱱᱟ ᱵᱷᱮᱫᱟ ᱵᱷᱮᱫ ᱥᱮ ᱱᱚᱜᱱᱟ ᱨᱮᱱᱟᱜ ᱡᱮ ᱛᱚᱯᱷᱟᱛ ᱱᱚᱣᱟ ᱫᱚ ᱯᱟᱥᱮᱡ ᱫᱟᱲᱟ ᱫᱟᱲᱟᱛᱮ ᱱᱤᱭᱟᱹ ᱜᱤᱧ ᱵᱩᱡ ᱟᱠᱟᱫᱟ ᱱᱚᱭᱟ ᱫᱚ ᱢᱚᱱ ᱵᱷᱤᱛᱨᱤ ᱨᱮ ᱛᱟᱦᱮᱸ ᱞᱮᱱ ᱠᱷᱟᱱ ᱟᱵᱚ ᱡᱮ ᱢᱟᱱᱢᱤ ᱦᱤᱥᱟᱹᱵᱛᱮ ᱱᱚᱣᱟ ᱫᱷᱟᱹᱜᱨᱛᱤ ᱨᱮᱵᱚᱱ ᱡᱟᱱᱟᱢ ᱟᱠᱟᱱ ᱟᱨ ᱫᱷᱟᱨᱛᱤ ᱨᱮ ᱟᱵᱚᱭᱟᱜ ᱥᱚᱢᱟᱡ ᱥᱟᱶᱛᱟ ᱵᱚᱱ ᱵᱮᱱᱟᱣ ᱟᱠᱟᱫ ᱱᱚᱭᱟ ᱠᱚ ᱥᱚᱢᱟ ᱨᱮᱫᱚ ᱠᱤᱱᱛᱩ ᱥᱩᱠ ᱨᱮ ᱥᱩᱞᱩᱠ ᱨᱮ ᱱᱟᱯᱟᱭ ᱛᱮᱫᱚ ᱵᱟᱵᱚᱱ ᱛᱟᱦᱮᱸ ᱫᱟᱲᱮᱭᱟᱜᱼᱟ ᱡᱚᱛᱚ ᱦᱚᱲ ᱜᱮ ᱡᱚᱛᱚ ᱦᱚᱲ ᱪᱮᱛᱟᱱ ᱨᱮ ᱜᱚᱲ ᱠᱤᱱᱛᱩ ᱮᱢᱚᱜ ᱡᱟᱹᱨᱩᱲ ᱠᱟᱱᱟ ᱟᱨ ᱱᱚᱣᱟ ᱞᱟᱹᱜᱤᱫ ᱛᱮ ᱤᱧᱟᱜ ᱡᱟᱦᱟ ᱵᱟᱹᱱᱩᱜ ᱢᱮᱱᱟᱜ ᱛᱤᱧ ᱚᱱᱟ ᱫᱚ ᱟᱨ ᱢᱤᱫ ᱦᱚᱲ ᱡᱟᱦᱟᱭ ᱵᱟᱹᱱᱩᱜ ᱛᱟᱭ ᱩᱱᱤ ᱮᱢ ᱜᱚᱲᱚ ᱟᱭᱟ ᱮᱢ ᱥᱚᱯᱚᱦᱚᱫ ᱟᱭᱟ ᱟᱨ ᱤᱧᱟᱜ ᱡᱟᱦᱟ ᱵᱟᱹᱱᱩᱡ ᱵᱟᱹᱱᱩᱜ ᱛᱤᱧ ᱮᱴᱟᱜ ᱦᱚᱲ ᱦᱚᱸ ᱡᱟᱦᱟᱭ ᱟᱡᱴᱷᱮᱡ ᱢᱮᱱᱟᱜ ᱠᱷᱟᱡ ᱚᱱᱟ ᱡᱤᱱᱤᱥ ᱟᱭᱟᱜ ᱤᱧ ᱦᱚᱸ ᱡᱩᱫᱤ ᱮᱢ ᱜᱚᱲᱚ ᱟᱹᱧ ᱠᱷᱟᱡ ᱮᱢ ᱥᱚᱯᱚᱦᱚᱫ ᱟᱹᱧ ᱠᱷᱟᱡ ᱯᱟᱥᱮᱡ ᱱᱤᱭᱟᱹ ᱜᱮ ᱥᱟᱱᱟᱢ ᱠᱷᱚᱱ ᱵᱚᱞᱮ ᱱᱚᱜ ᱚᱭ ᱡᱮ ᱫᱮᱣᱟ ᱱᱮᱣᱟ ᱱᱚᱜ ᱚᱭ ᱡᱮ ᱟᱯᱱᱟᱨ ᱛᱟᱞᱟᱨᱮ ᱦᱟᱹᱴᱤᱧ ᱱᱚᱜ ᱚᱭ ᱡᱮ ᱱᱚᱣᱟ ᱢᱮᱫᱛᱮ ᱦᱟᱹᱴᱤᱧ ᱨᱮᱱᱟᱜ ᱡᱮ ᱢᱚᱱ ᱦᱟᱹᱛᱤᱧ ᱨᱮᱱᱟᱜ ᱡᱟᱦᱟ ᱢᱳᱴᱤᱵᱷᱮᱥᱮᱱ ᱱᱚᱣᱟ ᱫᱚ ᱠᱤᱱᱛᱩ ᱟᱹᱰᱤ ᱟᱴ ᱡᱟᱹᱨᱩᱲ ᱜᱮᱭᱟ ᱛᱚᱵᱮ ᱠᱷᱟᱱ ᱜᱮ ᱟᱵᱚ ᱫᱷᱟᱹᱨᱛᱤ ᱛᱟᱞᱟᱨᱮ ᱦᱤᱥᱟᱹᱵ ᱛᱮ ᱡᱩᱢᱤᱫ ᱠᱟᱛᱮᱫ ᱢᱤᱫ ᱥᱚᱸᱜᱮᱛᱮ ᱟᱹᱰᱤ ᱟᱭᱢᱟ ᱫᱤᱱ ᱠᱷᱚᱡ ᱱᱚᱜ ᱚᱭ ᱡᱮᱢᱚᱱ ᱛᱟᱲᱟᱢ ᱟᱹᱜᱩ ᱟᱠᱟᱫ ᱟᱨᱚ ᱟᱭᱢᱟ ᱫᱤᱱ ᱟᱹᱰᱤ ᱡᱤᱞᱤᱧ ᱦᱚᱨ ᱟᱨᱚ ᱡᱟᱡᱩᱜ ᱞᱮᱠᱟ ᱟᱵᱚ ᱱᱚᱠᱟ ᱴᱤᱠᱟᱹᱣ ᱛᱟᱦᱮᱸᱱ ᱵᱚᱱ ᱫᱟᱲᱮᱭᱟᱜᱼᱟ ᱱᱚᱣᱟ ᱞᱟᱹᱜᱤᱫ ᱛᱮᱫᱚ ᱚᱠᱟᱴᱟᱜ ᱠᱟᱹᱢᱤᱜᱮ ᱟᱵᱚ ᱴᱷᱮᱡ ᱫᱚ ᱵᱟᱝ ᱠᱟᱹᱴᱤᱡᱟ ᱚᱠᱟᱴᱟᱜ ᱠᱟᱹᱢᱤ ᱫᱚ ᱡᱚᱛᱚ ᱠᱟᱹᱢᱤ ᱨᱮᱱᱟᱜ ᱜᱮ ᱢᱤᱫᱴᱮᱡ ᱞᱟᱹᱠᱛᱤ ᱢᱮᱱᱟᱜᱼᱟ ᱚᱱᱟᱛᱮ ᱚᱱᱟ ᱢᱚᱱ ᱠᱟᱛᱮ ᱜᱮ ᱤᱧ ᱫᱚ ᱱᱚᱣᱟ ᱫᱚ ᱵᱟᱹᱧ ᱠᱟᱹᱢᱤᱭᱟ ᱩᱱᱤᱫᱚ ᱚᱱᱟ ᱫᱚ ᱵᱟᱭ ᱠᱟᱹᱢᱤᱭᱟ ᱚᱱᱟᱫᱚ ᱩᱱᱤᱭᱟᱜ ᱠᱟᱢᱤ ᱠᱟᱱᱟ ᱱᱚᱭᱟ ᱫᱚ ᱤᱧᱟᱹᱜ ᱠᱟᱢᱚ ᱠᱟᱱᱟ ᱱᱚᱜ ᱱᱚᱠᱟ ᱵᱷᱮᱫᱟ ᱵᱷᱮᱫ ᱢᱚᱱ ᱵᱟᱝ ᱫᱚᱦᱚ ᱠᱟᱛᱮ ᱡᱚᱛᱚ ᱜᱮ ᱵᱷᱟᱹᱜᱤ ᱡᱚᱛᱚ ᱦᱚᱲ ᱡᱟᱦᱟ ᱵᱚᱱ ᱫᱟᱲᱮᱭᱟᱜᱼᱟ ᱤᱧᱟᱜ ᱦᱚᱲᱢᱚ ᱡᱟᱦᱟᱭ ᱫᱟᱲᱮᱭᱟᱜᱼᱟ ᱚᱱᱟ ᱜᱮ ᱡᱩᱫᱤ ᱵᱚᱱ ᱠᱟᱹᱢᱤ ᱞᱮᱠᱷᱟᱡ ᱯᱟᱥᱮᱫᱚ ᱟᱵᱚ ᱟᱜ ᱥᱚᱢᱟᱡ ᱟᱨᱚ ᱨᱤᱞᱟᱹᱢᱟᱞᱟ ᱛᱟᱦᱮᱸ ᱫᱟᱲᱮᱭᱟᱜᱼᱟ ᱟᱨ ᱰᱷᱮᱨᱠᱟᱭᱛ ᱱᱚᱭᱟ ᱨᱤᱞᱟᱹᱢᱟᱞᱟ ᱢᱚᱱ ᱫᱚ ᱟᱵᱚ ᱟᱹᱫᱤ ᱵᱟᱹᱥᱤ ᱥᱮ ᱥᱟᱱᱛᱟᱲ ᱥᱚᱢᱟᱡ ᱨᱮᱱ ᱫᱚ ᱟᱹᱰᱤ ᱢᱚᱸᱡ ᱜᱮ ᱢᱮᱱᱟᱜᱼᱟ ᱟᱵᱚᱫᱚ ᱚᱠᱟᱴᱟᱜ ᱠᱟᱹᱢᱤᱜᱮ ᱠᱤᱱᱛᱩ ᱠᱟᱹᱴᱤᱡ ᱠᱟᱹᱢᱤ ᱠᱟᱱᱟ ᱱᱚᱶᱟ ᱫᱚ ᱦᱤᱨᱠᱷᱟᱹ ᱠᱟᱹᱢᱤ ᱠᱟᱱᱟ ᱢᱮᱱᱛᱮᱫᱚ ᱵᱟᱵᱚᱱ ᱞᱮᱠᱷᱟᱭᱟ ᱟᱵᱚ ᱫᱚ ᱱᱤᱛᱚᱜ ᱵᱟᱧᱪᱟᱜ ᱞᱟᱹᱜᱤᱫ ᱛᱮ ᱡᱚᱛᱚ ᱠᱟᱹᱢᱤ ᱨᱮᱜᱮ ᱟᱵᱚ ᱫᱚᱵᱚᱱ ᱦᱚᱦᱚ ᱥᱩᱨᱩᱜᱼᱟ ᱥᱮᱵᱚᱱ ᱫᱩᱲᱩᱵ ᱥᱩᱨᱩᱜᱼᱟ ᱟᱨ ᱱᱚᱠᱟ ᱠᱟᱛᱮ ᱜᱮ ᱟᱵᱚᱭᱟᱜ ᱥᱚᱢᱟᱡ ᱵᱚᱱ ᱡᱚᱜᱟᱣ ᱫᱚᱦᱚ ᱟᱠᱟᱫᱟ